ᱦᱮᱸ ᱦᱮᱞᱳ ᱫᱚᱠᱟᱱ ᱟᱴ ᱵᱟᱡᱮ ᱥᱮᱫ ᱦᱮᱸ ᱦᱮᱸ ᱟᱨ ᱦᱮᱸ ᱪᱮᱫ ᱥᱟᱢᱟᱱ ᱦᱟᱸᱜ ᱵᱤᱱ ᱦᱟᱛᱟᱣ ᱪᱚᱝ ᱦᱮᱸ ᱠᱤᱞᱳ ᱟᱪᱪᱷᱟ ᱟᱪᱪᱷᱟ ᱦᱳᱭ ᱦᱮᱸ ᱦᱮᱸ ᱚ ᱫᱟᱢ ᱠᱚᱫᱚ ᱯᱟᱝᱠᱷᱟ ᱫᱚ ᱧᱮᱞ ᱵᱤᱱ ᱦᱟᱸᱜ ᱦᱟᱡᱟᱨ ᱴᱟᱠᱟ ᱠᱷᱚᱡ ᱢᱮᱱᱟᱜᱼᱟ ᱦᱟᱡᱟᱨ ᱯᱚᱱᱮᱨᱚ ᱥᱚ ᱚᱱᱠᱟ ᱪᱮᱫ ᱞᱮᱠᱟᱱᱟᱜ ᱨᱮᱸᱡᱽ ᱟᱜ ᱵᱤᱱ ᱦᱟᱛᱟᱣᱟ ᱦᱮᱸ ᱥᱮ ᱪᱮᱫ ᱞᱮᱠᱟᱱ ᱨᱮᱸᱡᱽ ᱟᱜ ᱵᱮᱱ ᱦᱟᱛᱟᱣᱟ ᱟᱨ ᱠᱩᱞᱟᱨ ᱦᱚᱸ ᱚᱱᱠᱟ ᱜᱮ ᱦᱮᱸ ᱥᱮ ᱦᱮᱸ ᱦᱮᱸ ᱯᱚᱸᱪᱤᱥᱥᱚ ᱛᱤᱱ ᱦᱟᱡᱟᱨ ᱚᱱᱠᱟ ᱠᱷᱚᱡ ᱧᱟᱢᱚᱜᱼᱟ ᱦᱟᱸᱜ ᱦᱮᱸ ᱪᱮ ᱦᱳᱭ ᱦᱮᱸ ᱦᱮᱸ ᱦᱮᱸ ᱦᱮᱸ ᱦᱳᱭ ᱦᱳᱭ ᱦᱳᱭ ᱡᱟᱦᱟᱸ ᱴᱮᱵᱤᱱ ᱪᱮᱛᱟᱱ ᱠᱚᱨᱮᱜ ᱫᱚᱦᱚ ᱜᱟᱱᱚᱜ ᱫᱚ ᱦᱮᱸ ᱦᱳᱭ ᱦᱮᱸ ᱦᱮᱸ ᱧᱟᱢᱚᱜᱼᱟ ᱮᱠᱫᱚᱢ ᱦᱳᱭ ᱦᱮᱸ ᱟᱨ ᱫᱟᱢ ᱟᱹᱵᱤᱱ ᱯᱚᱸᱪᱤᱥᱥᱚ ᱠᱷᱚᱱ ᱛᱤᱱ ᱦᱟᱡᱟᱨ ᱫᱚᱦᱚ ᱠᱟᱜᱵᱤᱱ ᱥᱮ ᱦᱟᱸᱜ ᱦᱮᱸᱦᱮᱸ ᱦᱳᱭ ᱦᱳᱭ ᱦᱮᱸ ᱚᱱᱠᱟ ᱢᱤᱰᱤᱭᱟᱢ ᱦᱳᱭ ᱦᱮᱸ ᱦᱳᱭ ᱦᱮᱸ ᱦᱮᱸ ᱦᱮᱸ ᱜᱚ ᱦᱮᱸ ᱦᱮᱸ ᱦᱮᱸ ᱧᱟᱢᱚᱜᱼᱟ ᱧᱟᱢᱚᱜᱼᱟ ᱦᱮᱸ ᱧᱟᱢᱚᱜᱼᱟ ᱟᱹᱵᱤᱱ ᱦᱤᱡᱩᱜ ᱟᱹᱵᱤᱱ ᱛᱟᱦᱚᱞᱮ ᱠᱷᱟᱱ ᱥᱮ ᱦᱮᱡ ᱞᱮᱱᱠᱷᱟᱱ ᱥᱮ ᱧᱮᱞ ᱤᱫᱤ ᱵᱤᱱ ᱦᱮᱸ ᱥᱮ ᱪᱮᱫ ᱞᱮᱠᱟᱱᱟᱜ ᱠᱩᱥᱤᱭᱟᱜ ᱵᱤᱱ ᱪᱮᱫ ᱞᱮᱠᱟ ᱯᱚᱥᱚᱱᱫ ᱦᱩᱭᱩᱜᱼᱟ ᱦᱮᱸ ᱥᱮ ᱚᱱᱠᱟᱱᱟᱜ ᱦᱟᱸᱜ ᱦᱳᱭ ᱵᱮᱥᱤ ᱫᱚ ᱵᱟᱭ ᱯᱟᱲᱟᱜᱼᱟ ᱟᱹᱵᱤᱱ ᱦᱤᱡᱩᱜ ᱵᱤᱱ ᱥᱮ ᱦᱟᱸᱜ ᱫᱚᱠᱟᱱ ᱦᱟᱸᱜ ᱦᱮᱸ ᱥᱮ ᱜᱟᱞᱢᱟᱨᱟᱜ ᱦᱩᱭᱩᱜᱼᱟ ᱦᱮᱸ ᱪᱚᱞᱚ ᱴᱷᱤᱠ ᱜᱮᱭᱟ ᱦᱟᱸᱜ ᱦᱤᱡᱩᱜ ᱵᱤᱱ ᱴᱷᱤᱠ